ᱤᱧᱟᱹᱜ ᱴᱚᱴᱷᱟᱨᱮ ᱦᱚᱲᱢᱚ ᱥᱟᱶᱟᱨ ᱩᱛᱱᱟᱹᱣ ᱞᱟᱹᱜᱤᱫ ᱡᱟᱦᱟᱸ ᱫᱤᱥ ᱦᱩᱫᱤᱥ ᱠᱚ ᱪᱟᱞ ᱦᱩᱭᱩᱜ ᱠᱟᱱᱟ ᱚᱱᱟ ᱠᱚᱫᱚ ᱱᱚᱝᱠᱟ ᱫᱤᱱᱟᱹᱢ ᱜᱮ ᱴᱚᱴᱷᱟ ᱨᱮᱱ ᱜᱤᱫᱽᱨᱟᱹ ᱠᱚ ᱥᱮᱛᱟᱜ ᱟᱨ ᱛᱟᱨᱟᱥᱤᱧ ᱵᱟᱱᱟᱨ ᱵᱮᱲᱟᱜᱮ ᱰᱟᱹᱦᱤᱨᱮ ᱡᱟᱦᱟᱱ ᱞᱮᱠᱟᱱ ᱜᱮ ᱠᱷᱮᱞ ᱨᱮ ᱩᱱᱠᱩ ᱡᱚᱯᱲᱟᱣ ᱦᱩᱭᱩᱜᱼᱟ ᱟᱨ ᱱᱚᱣᱟ ᱡᱚᱯᱲᱟᱣ ᱞᱮᱠᱚ ᱠᱷᱟᱱ ᱩᱱᱠᱩᱣᱟᱜ ᱡᱟᱦᱟᱸ ᱫᱤᱱᱟᱹᱢ ᱨᱮᱱᱟᱜ ᱯᱟᱲᱦᱟᱣ ᱥᱮ ᱡᱟᱦᱟᱱ ᱮᱴᱟᱜ ᱚᱱᱠᱟᱱᱟᱜ ᱠᱟᱹᱢᱤ ᱠᱟᱹᱥᱱᱤ ᱠᱷᱚᱱᱟᱜ ᱠᱟᱹᱴᱤᱡ ᱢᱚᱱᱮ ᱡᱤᱨᱟᱹᱜ ᱛᱟᱠᱚᱣᱟ ᱟᱨ ᱢᱚᱱᱮ ᱡᱩᱫᱤ ᱡᱟᱦᱟᱱ ᱠᱟᱹᱢᱤ ᱠᱚᱨᱟᱣ ᱨᱮ ᱡᱤᱨᱟᱹᱣ ᱠᱚ ᱧᱟᱢ ᱟᱠᱚ ᱛᱟᱦᱞᱮ ᱛᱟᱭᱚᱢ ᱫᱟᱨᱟᱢ ᱚᱱᱟ ᱠᱟᱹᱢᱤ ᱡᱚᱠᱷᱚᱱ ᱟᱨᱦᱚᱸ ᱠᱚ ᱥᱟᱵ ᱟᱠᱚ ᱛᱚᱠᱷᱚᱱ ᱩᱱᱫᱚ ᱚᱱᱟᱨᱮ ᱟᱨᱚ ᱢᱚᱱᱮ ᱩᱨᱤᱡ ᱠᱟᱛᱮ ᱠᱚ ᱠᱟᱹᱢᱤ ᱫᱟᱲᱮᱭᱟᱜᱼᱟ ᱚᱠᱛᱚ ᱠᱮ ᱚᱠᱛᱚ ᱚᱱᱟ ᱰᱟᱹᱦᱤ ᱠᱚᱨᱮ ᱡᱟᱦᱟᱱ ᱠᱷᱮᱞᱳᱰ ᱦᱮᱯᱨᱟᱣ ᱥᱟᱯᱲᱟᱣ ᱦᱩᱭᱩᱜᱼᱟ ᱡᱟᱦᱟᱸ ᱛᱮᱫᱚ ᱡᱟᱦᱟᱸᱭ ᱜᱫᱽᱨᱟᱹ ᱠᱚ ᱠᱤᱢᱵᱟ ᱢᱟᱨᱟᱝ ᱦᱚᱲ ᱠᱚ ᱚᱱᱟ ᱠᱷᱮᱞᱳᱰ ᱠᱚᱨᱮ ᱠᱚ ᱥᱮᱞᱮᱫᱚᱜᱼᱟ ᱩᱱᱠᱩ ᱫᱚ ᱚᱱᱟ ᱠᱷᱮᱞᱳᱰ ᱛᱟᱞᱟᱛᱮ ᱟᱠᱚᱣᱟᱜ ᱢᱚᱱᱮ ᱨᱮᱱᱟᱜ ᱡᱟᱦᱟᱸ ᱯᱷᱩᱨᱛᱤ ᱚᱱᱟ ᱦᱚᱸ ᱪᱟᱝᱜᱟ ᱠᱚ ᱫᱚᱦᱚᱭᱟᱠᱚ ᱟᱨ ᱡᱟᱦᱟᱸᱱᱟᱜ ᱦᱚᱲᱢᱚ ᱚᱱᱟ ᱛᱟᱞᱟ ᱛᱮᱦᱚᱸ ᱢᱤᱫᱴᱟᱱ ᱡᱮ ᱥᱟᱶᱟᱨ ᱦᱩᱭᱩᱜᱼᱟ ᱟᱨ ᱤᱱᱟᱹ ᱛᱟᱞᱟ ᱛᱮᱜᱮ ᱚᱱᱟ ᱠᱷᱮᱞᱳᱰ ᱛᱟᱞᱟ ᱛᱮᱜᱮ ᱡᱟᱦᱟᱸᱱᱟᱜ ᱨᱳᱜᱽ ᱟᱡᱟᱨ ᱠᱚᱦᱚᱸ ᱦᱚᱲᱢᱚ ᱨᱮ ᱵᱟᱝ ᱦᱤᱡᱩᱜᱼᱟ